ᱵᱟᱸᱠᱩᱲᱟ ᱡᱮᱞᱟ ᱨᱮ ᱠᱩᱲᱤ ᱯᱩᱪᱤᱥ ᱵᱚᱪᱷᱚᱨ ᱞᱟᱦᱟᱨᱮ ᱟᱹᱰᱤ ᱜᱟᱱ ᱜᱮ ᱵᱚᱫᱚᱞᱟᱠᱟᱱᱟ ᱪᱮᱫᱟᱜ ᱥᱮ ᱞᱟᱦᱟ ᱛᱮᱱ ᱦᱚᱲ ᱠᱚ ᱟᱹᱰᱤ ᱜᱟᱱ ᱨᱮᱸᱜᱮᱡ ᱱᱟᱪᱟᱨ ᱠᱚ ᱛᱟᱦᱮᱸᱜ ᱠᱟᱱᱟ ᱥᱮ ᱵᱟᱭᱨᱮ ᱥᱮᱫ ᱠᱟᱹᱢᱤ ᱦᱚᱸ ᱵᱟᱝᱠᱚ ᱪᱟᱞᱟᱣ ᱫᱟᱲᱮᱭᱟ ᱛᱟᱦᱮᱸᱜᱼᱟ ᱜᱟ ᱲᱤ ᱜᱷᱚᱲᱟ ᱥᱮ ᱨᱟᱥᱛᱟ ᱜᱷᱟᱴ ᱦᱚ ᱠᱷᱟᱨᱟᱯ ᱛᱟᱦᱮ ᱠᱟᱱᱟ ᱥᱮ ᱪᱟ ᱞᱩ ᱦᱚ ᱵᱟᱱᱩᱜᱼᱟ ᱜᱟᱹᱰᱤ ᱠᱚᱨᱮᱱᱟ ᱨᱮᱸᱜᱮᱡ ᱫᱚᱢᱮ ᱠᱚ ᱟᱹᱰᱤ ᱠᱚᱥᱴᱚ ᱠᱟᱱᱟ ᱥᱮ ᱡᱚᱢᱟ ᱧᱩᱣᱟᱜ ᱛᱮᱦᱚ ᱴᱟᱠᱟ ᱯᱩᱭᱥᱟ ᱛᱮᱦᱚ ᱪᱮᱜ ᱦᱚ ᱩᱱᱟᱹᱜ ᱵᱟᱝ ᱠᱩᱲᱟ ᱛᱟᱦᱮᱫᱟ ᱥᱮ ᱥᱚᱝᱸᱥᱟᱨ ᱦᱚ ᱵᱟᱝ ᱪᱟᱞᱟᱜ ᱛᱟᱠᱚ ᱛᱟᱦᱮᱜᱼᱟ ᱥᱮ ᱨᱳᱠᱳᱢ ᱟᱨ ᱱᱮᱛᱟᱨ ᱠᱚ ᱦᱚᱲ ᱫᱚ ᱟᱹᱰᱤᱜᱟᱱ ᱜᱮ ᱵᱚᱫᱚᱞᱟᱠᱟ ᱱᱟᱠᱚ ᱪᱮᱫᱟᱜ ᱥᱮ ᱠᱟ ᱯᱚᱭᱥᱟ ᱦᱚ ᱥᱮᱨᱚᱠᱚᱢ ᱠᱚ ᱨᱚᱡᱜᱟᱨᱮᱫᱟ ᱥᱟᱺᱜᱤᱧ ᱠᱟᱢᱤ ᱦᱳᱸᱠᱳ ᱪᱟᱞᱟᱠᱟᱱᱟ ᱜᱟ ᱲᱤ ᱜᱷᱳᱲᱟ ᱛᱮ ᱟᱨ ᱜᱟᱹᱰᱤ ᱜᱷᱚᱲᱟ ᱛᱮ ᱥᱮᱱ ᱠᱟᱛᱮ ᱴᱟᱠᱟ ᱯᱳᱭᱥᱟ ᱨᱳᱡᱜᱟᱨ ᱠᱟᱛᱮ ᱠᱚ ᱨᱩᱣᱟ ᱲ ᱠᱟᱱᱟ ᱥᱚᱝᱥᱟᱨ ᱠᱚ ᱵᱷᱟᱜᱮ ᱜᱮ ᱪᱟᱞᱟᱜ ᱠᱟᱱ ᱛᱟᱠᱳᱣᱟ ᱟᱨ ᱦᱮᱡ ᱠᱟᱛᱮ ᱵᱮᱵᱥᱟ ᱠᱚᱦᱚ ᱠᱚ ᱪᱟᱹᱞᱩ ᱫᱟᱲᱮᱭᱟᱛᱟ ᱠᱚ ᱠᱟᱱᱟ ᱫᱚᱢᱮ ᱵᱷᱟᱜᱮᱜᱮ ᱥᱚᱝᱥᱟᱨ ᱫᱚ ᱪᱟᱞᱟᱜ ᱠᱟᱱ ᱛᱟᱠᱳᱣᱟ ᱥᱮ ᱟᱹᱰᱤᱭᱮ ᱱᱟᱯᱟᱭ